ᱡᱚᱦᱟᱨ ᱜᱮ ᱜᱟᱛᱮ ᱠᱚ ᱤᱧ ᱱᱚᱣᱟ ᱵᱷᱤᱰᱭᱳ ᱞᱤᱧ ᱛᱮᱭᱟᱨ ᱟᱠᱟᱫᱼᱟ ᱡᱟᱦᱟᱸ ᱱᱚᱣᱟ ᱫᱚ ᱚᱠᱟ ᱞᱮᱠᱟᱛᱮ ᱯᱟᱥᱯᱳᱨᱴ ᱞᱟᱹᱜᱤᱫ ᱵᱚ ᱟᱹᱨᱡᱤᱭᱟ ᱯᱟᱥᱯᱳᱨᱴ ᱵᱟᱠᱷᱨᱟ ᱚᱠᱟ ᱞᱮᱠᱟ ᱵᱚ ᱟᱹᱨᱡᱤ ᱵᱚ ᱮᱢᱚᱜᱼᱟ ᱟᱨ ᱚᱸᱰᱮ ᱪᱮᱫ ᱞᱮᱠᱟ ᱪᱮᱫ ᱪᱮᱫ ᱠᱚ ᱞᱟᱜᱟᱜᱼᱟ ᱢᱟᱲᱟᱝ ᱡᱟᱦᱟᱸ ᱞᱮᱠᱟ ᱟᱹᱞᱤᱧ ᱞᱤᱧ ᱯᱟᱥᱯᱳᱨᱴ ᱞᱟᱹᱜᱤᱫ ᱞᱤᱧ ᱟᱹᱨᱡᱤ ᱞᱤᱧ ᱮᱢᱞᱮᱟᱟ ᱩᱱ ᱡᱚᱠᱷᱚᱱ ᱟᱹᱞᱤᱧ ᱟᱹᱰᱤ ᱜᱟᱱ ᱟᱹᱰᱤ ᱜᱟᱱ ᱵᱟᱹᱞᱤᱧ ᱴᱷᱤᱠᱟᱹ ᱫᱟᱲᱮᱭᱟᱜ ᱛᱮ ᱟᱹᱰᱤ ᱦᱚᱞᱚ ᱜᱚᱪᱚ ᱞᱮᱱᱟᱞᱤᱧ ᱟᱨ ᱚᱱᱟ ᱪᱤᱠᱟᱹᱛᱮ ᱟᱞᱚ ᱟᱯᱮ ᱯᱟᱥᱯᱳᱨᱴ ᱡᱩᱫᱤ ᱡᱟᱦᱟᱸ ᱛᱤᱥ ᱯᱮ ᱛᱮᱭᱟᱨ ᱦᱚᱪᱚᱭᱟ ᱟᱞᱚᱯᱮ ᱦᱚᱞᱚᱜᱚᱪᱚᱜᱼᱟ ᱢᱮᱱᱛᱮ ᱚᱱᱟ ᱞᱟᱹᱜᱤᱫ ᱟᱞᱤᱧ ᱦᱚᱸ ᱱᱚᱣᱟ ᱵᱷᱤᱰᱭᱳ ᱞᱤᱧ ᱛᱮᱭᱟᱨᱮᱜᱼᱟ ᱟᱨ ᱱᱚᱣᱟ ᱵᱷᱤᱰᱭᱳ ᱛᱟᱹᱞᱤᱧ ᱧᱮᱞ ᱯᱮ ᱟᱨ ᱚᱱᱟ ᱞᱮᱠᱟᱛᱮᱜᱮ ᱟᱯᱮ ᱦᱚᱸ ᱠᱟᱹᱢᱤ ᱯᱮ ᱮᱱᱠᱷᱟᱱ ᱫᱚ ᱟᱯᱮ ᱦᱚᱸ ᱵᱟᱯᱮ ᱦᱚᱞᱚ ᱜᱚᱪᱚᱜᱼᱟ ᱟᱨ ᱟᱹᱞᱤᱧ ᱵᱟᱹᱞᱤᱧ ᱵᱟᱲᱟᱭ ᱞᱟᱜᱼᱟ ᱪᱮ ᱢᱮᱱᱛᱮ ᱚᱠᱟ ᱞᱮᱠᱟ ᱠᱚ ᱪᱤᱠᱟᱹᱭᱟ ᱟᱫᱚ ᱟᱹᱰᱤ ᱜᱟᱱ ᱞᱤᱧ ᱟᱹᱰᱤ ᱜᱷᱟᱹᱲᱤᱡ ᱜᱮ ᱢᱟᱱᱮ ᱟᱹᱰᱤ ᱫᱤᱱ ᱜᱮ ᱟᱹᱞᱤᱧᱟᱜ ᱦᱚᱸ ᱦᱟᱱᱛᱮ ᱱᱟᱛᱮ ᱵᱟᱹᱞᱤᱧ ᱜᱟᱱ ᱞᱟᱜᱼᱟ ᱪᱮᱫ ᱞᱮᱠᱟ ᱪᱤᱠᱟᱹ ᱦᱩᱭᱩᱜᱼᱟ ᱪᱤᱠᱟᱹ ᱫᱚ ᱵᱟᱝᱟ ᱟᱫᱚ ᱚᱱᱟ ᱠᱚᱜᱮ ᱱᱚᱣᱟ ᱵᱷᱤᱰᱭᱳ ᱵᱷᱤᱰᱭᱳᱞᱤᱧ ᱛᱮᱭᱟᱨᱮᱜᱼᱟ ᱪᱮᱫ ᱪᱮᱫ ᱞᱮᱠᱟ ᱪᱤᱠᱟᱹ ᱦᱩᱭᱩᱜᱼᱟ ᱚᱱᱟ ᱟᱨ ᱱᱚᱣᱟ ᱟᱫᱷᱟᱨ ᱠᱳᱰ ᱠᱚ ᱞᱟᱜᱟᱜᱼᱟ ᱚᱱᱟ ᱠᱚ ᱟᱨ ᱡᱟᱦᱟᱸ ᱛᱤᱱᱟᱹᱜ ᱰᱚᱠᱩᱢᱮᱱᱥ ᱢᱮᱱᱟᱜᱼᱟ ᱱᱚᱣᱟ ᱠᱚ ᱡᱚᱛᱚ ᱱᱚᱰᱮ ᱵᱷᱤᱰᱭᱳ ᱞᱤᱧ ᱞᱟᱹᱭ ᱟᱠᱟᱫᱼᱟ